ᱦᱮᱞᱳ ᱦᱚᱸ ᱚᱠᱚᱭ ᱠᱚᱱᱫᱚᱱ ᱥᱮ ᱚᱠᱚᱭ ᱵᱮᱱ ᱞᱟᱹᱭᱮᱜᱼᱟ ᱜᱚ ᱮᱜᱚ ᱦᱳᱞᱥᱮᱞ ᱵᱟᱠᱷᱨᱟ ᱟᱹᱞᱤᱧ ᱥᱟᱢᱟᱱ ᱞᱤᱧ ᱤᱫᱤᱭᱟᱫ ᱵᱮᱱ ᱛᱟᱦᱮᱫ ᱫᱚ ᱟᱨ ᱪᱮᱫᱞᱮᱠᱟᱜ ᱠᱟᱱᱟ ᱚᱱᱟ ᱠᱚᱨᱮᱱᱟᱜ ᱵᱟᱨᱮᱛᱮ ᱠᱟᱺᱪ ᱨᱤᱯᱳᱨᱴ ᱠᱚ ᱵᱟᱹᱵᱤᱱ ᱮᱢᱟ ᱦᱟᱞᱤᱧ ᱠᱟᱱᱟ ᱦᱳᱭ ᱦᱳᱞᱥᱮᱞ ᱵᱟᱠᱷᱨᱟ ᱡᱟᱦᱟᱸ ᱯᱟᱥᱛᱟ ᱯᱮᱠᱮᱴ ᱞᱤᱧ ᱤᱫᱤᱭᱟᱫ ᱵᱮᱱ ᱛᱟᱦᱮᱸᱫ ᱫᱚ ᱟᱪᱪᱷᱟ ᱟᱹᱵᱤᱱ ᱥᱩᱢᱩᱝ ᱵᱤᱱ ᱤᱫᱤᱭᱟ ᱥᱮ ᱟᱨᱦᱚᱸ ᱮᱴᱟᱜ ᱠᱚᱦᱚᱸ ᱡᱟᱦᱟᱸᱭ ᱠᱚᱠᱚ ᱠᱷᱟᱹᱛᱤᱨ ᱫᱟᱲᱮᱭᱟᱜ ᱠᱟᱱᱟ ᱵᱟᱠᱚ ᱞᱟᱹᱭ ᱵᱟᱲᱟᱭᱮᱜᱼᱟ ᱠᱤ ᱟᱹᱰᱤ ᱵᱷᱟᱹᱜᱤ ᱢᱟᱞ ᱠᱟᱱᱟ ᱚᱠᱟ ᱠᱚᱨᱮᱱᱟᱜ ᱵᱮᱱ ᱟᱹᱜᱩᱣᱟᱠᱟᱜᱼᱟ ᱚᱠᱟ ᱠᱚᱨᱮᱱᱟᱜ ᱫᱚ ᱵᱟᱝ ᱠᱟᱱᱟ ᱟᱨᱦᱚᱸ ᱠᱟᱺᱪ ᱟᱹᱜᱩ ᱧᱚᱜᱽ ᱵᱤᱱ ᱦᱮᱸ ᱚᱱᱟ ᱠᱚᱨᱮᱱᱟᱜ ᱞᱟᱵᱽ ᱠᱚ ᱯᱷᱟᱭᱫᱟ ᱠᱚ ᱦᱩᱭᱩᱜ ᱠᱟᱱ ᱜᱮᱭᱟ ᱟᱪᱪᱷᱟ ᱱᱚᱣᱟ ᱱᱟᱯᱟᱭ ᱠᱟᱛᱷᱟ ᱟᱨ ᱚᱱᱟ ᱥᱟᱶᱛᱮ ᱟᱨᱦᱚᱸ ᱵᱟᱴᱟᱨ ᱵᱮᱜᱽ ᱵᱤᱥᱠᱩᱴ ᱞᱤᱧ ᱤᱫᱤᱭᱟᱫ ᱵᱮᱱ ᱛᱟᱦᱮᱸᱫ ᱛᱮᱫᱚ ᱚᱱᱟ ᱠᱚᱫᱚ ᱱᱟᱭ ᱵᱟᱲᱮ ᱱᱟᱯᱟᱭ ᱵᱟᱲᱮ ᱛᱮᱜᱮ ᱪᱟᱞᱟᱜ ᱠᱟᱱᱟ ᱛᱚ ᱦᱳᱭᱛᱳ ᱡᱩᱫᱤ ᱪᱟᱵᱟ ᱮᱢᱟᱱᱚᱜ ᱠᱟᱱ ᱠᱷᱟᱱ ᱫᱚ ᱟᱨᱦᱚᱸ ᱡᱳᱜᱟᱜᱳᱜᱽ ᱵᱤᱱ ᱥᱮ ᱟᱹᱞᱤᱧ ᱟᱨᱦᱚᱸ ᱞᱤᱧ ᱤᱫᱤ ᱦᱚᱴᱚᱣᱟᱵᱤᱱ ᱠᱟᱱᱟ ᱥᱮ ᱥᱮᱴᱮᱨ ᱦᱚᱴᱚᱣᱟᱵᱤᱱ ᱠᱟᱱᱟᱞᱤᱧ ᱱᱟᱜ ᱵᱟᱱᱟᱨ ᱜᱮ ᱢᱮᱱᱟᱜᱼᱟ ᱱᱤᱛᱳᱜ ᱥᱮ ᱵᱟᱱᱟᱨ ᱪᱟᱵᱟ ᱪᱟᱵᱟ ᱧᱚᱜ ᱟᱠᱟᱱᱟ ᱚ ᱵᱟᱴᱟᱨ ᱵᱮᱜᱽ ᱫᱚ ᱢᱮᱱᱟᱜ ᱜᱮᱭᱟ ᱛᱟᱦᱞᱮ ᱚ ᱦᱚ ᱦᱳᱭ ᱛᱚᱵᱮ ᱚᱱᱟ ᱜᱮ ᱠᱟᱛᱷᱟ ᱠᱟᱱᱟ ᱟᱫᱚ ᱯᱷᱟᱭᱫᱟ ᱠᱚᱢᱟ ᱵᱷᱟᱹᱜᱤ ᱴᱷᱤᱠ ᱜᱮ ᱦᱩᱭᱩᱜ ᱠᱟᱱᱟ ᱟᱫᱚ ᱱᱚᱛᱮ ᱠᱷᱚᱱ ᱟᱨᱦᱚᱸ ᱮᱴᱟᱜ ᱫᱚᱠᱟᱱ ᱠᱚᱠᱚ ᱫᱤᱠᱩ ᱠᱚ ᱞᱟᱹᱭᱮᱜᱼᱟ ᱟᱫᱚᱧ ᱞᱟᱹᱭᱮᱜᱼᱟ ᱱᱚᱣᱟᱴᱟᱜ ᱫᱚᱠᱟᱱ ᱛᱩᱞᱩᱡ ᱟᱨ ᱮᱴᱟᱜ ᱥᱮᱱ ᱪᱮᱫ ᱮᱢ ᱯᱟᱨᱚᱢᱟ ᱱᱟᱜ ᱚ ᱦᱚᱸ ᱦᱚᱸ ᱦᱚᱸ ᱴᱷᱤᱠᱜᱮᱭᱟ ᱟᱪᱪᱷᱟ ᱢᱟ ᱚᱥᱩᱵᱤᱫᱟ ᱫᱚ ᱵᱟᱹᱱᱩᱜᱼᱟ ᱟᱹᱵᱤᱱ ᱡᱚᱠᱷᱚᱱ ᱵᱤᱱ ᱞᱟᱹᱭᱮᱜᱼᱟ ᱚᱸᱰᱮ ᱥᱮᱞᱚᱜ ᱠᱟᱱ ᱠᱷᱟᱱ ᱫᱚ ᱛᱟᱦᱞᱮ ᱞᱤᱧ ᱤᱫᱤᱭᱟᱵᱤᱱᱟ ᱦᱮᱸ ᱟᱪᱪᱷᱟ ᱴᱷᱤᱠᱜᱮᱭᱟ ᱢᱟ ᱛᱚᱵᱮ ᱟᱨᱦᱚᱸ ᱪᱟᱵᱟ ᱞᱮᱱᱠᱷᱟᱱ ᱯᱷᱳᱱ ᱵᱤᱱ ᱱᱟᱜ ᱴᱷᱤᱠ ᱦᱚᱸ ᱦᱚᱸ ᱦᱚᱸ ᱴᱷᱤᱠ